ᱦᱮᱸ ᱦᱮᱞᱳ ᱦᱮᱸ ᱦᱮᱞᱳ ᱦᱮ ᱞᱟᱹᱭ ᱵᱤᱱ ᱞᱟᱹᱭ ᱵᱤᱱ ᱱᱟᱢᱵᱟᱨ ᱫᱚ ᱧᱟᱢ ᱠᱟᱜ ᱜᱮᱭᱟᱭ ᱵᱷᱟᱜᱮ ᱜᱮ ᱠᱤᱪᱷᱩ ᱠᱤᱪᱷᱩ ᱥᱟᱵᱡᱮᱠᱴ ᱨᱮ ᱠᱚᱢ ᱠᱟᱱ ᱛᱟᱭᱟ ᱚᱱᱟᱜᱮ ᱪᱮᱫ ᱞᱮᱠᱟᱭ ᱚᱱᱟᱜᱮ ᱪᱮᱫ ᱞᱮᱠᱟᱭ ᱯᱟᱲᱟᱜ ᱠᱟᱱᱟ ᱴᱤᱭᱩᱥᱚᱱ ᱠᱚᱭ ᱥᱮᱱᱚᱜ ᱠᱟᱱ ᱜᱮᱭᱟ ᱥᱮ ᱚ ᱟᱪᱪᱷᱟ ᱚᱱᱟᱜᱮ ᱠᱤᱪᱷᱩ ᱥᱟᱵᱡᱮᱠᱴᱨᱮ ᱠᱚᱢ ᱧᱚᱜ ᱠᱟᱱ ᱛᱟᱭᱟ ᱚᱱᱟ ᱠᱟᱹᱴᱤᱡ ᱯᱟᱲᱦᱟᱣ ᱠᱚ ᱠᱟᱹᱴᱤᱡ ᱯᱮ ᱢᱮᱛᱟᱭ ᱧᱚᱜ ᱠᱷᱟᱱ ᱵᱷᱟᱜᱮ ᱠᱚ ᱜᱮᱭᱟ ᱫᱚᱢᱮ ᱮᱠᱴᱟ ᱫᱚ ᱵᱮᱥᱤ ᱫᱚ ᱵᱟᱭ ᱧᱟᱢ ᱠᱟᱫᱟ ᱦᱮᱸ ᱦᱮᱸ ᱯᱟᱲᱦᱟᱜ ᱜᱮᱭᱟᱭ ᱵᱷᱟᱜᱮ ᱜᱮ ᱯᱟᱲᱦᱟᱜ ᱜᱮᱭᱟᱭ ᱯᱟᱲᱦᱟᱣ ᱫᱚ ᱱᱚᱜᱼᱚᱭ ᱧᱮᱞ ᱵᱟᱲᱟᱭ ᱠᱟᱱ ᱜᱮᱭᱟᱞᱮ ᱠᱤᱪᱷᱩ ᱠᱤᱪᱷᱩ ᱥᱟᱵᱡᱮᱠᱴᱨᱮ ᱠᱚᱢ ᱠᱟᱱᱟ ᱟᱨᱠᱤ

ᱦᱮᱸ ᱦᱮᱸ ᱟᱞᱮ ᱦᱚ ᱪᱮᱥᱴᱟᱭ ᱜᱮᱭᱟᱞᱮ ᱡᱟᱛᱮ ᱟᱞᱮ ᱵᱷᱟᱜᱮ ᱧᱚᱜ ᱟᱞᱮ ᱞᱮ ᱨᱮᱥᱟᱞᱴ ᱧᱚᱜ ᱠᱚᱣᱟ ᱜᱤᱫᱽᱨᱟᱹ ᱠᱚ

ᱦᱮᱸ ᱦᱮᱸ ᱟᱪᱪᱷᱟ ᱧᱮᱞ ᱫᱟᱞᱮ ᱦᱟᱜ ᱚᱱᱠᱟᱜᱮ ᱟᱯᱮ ᱦᱚᱸ ᱜᱟᱭᱤᱰ ᱧᱚᱜ ᱟᱭ ᱯᱮ ᱴᱷᱤᱠ ᱜᱮᱭᱟ ᱚ ᱴᱤᱭᱩᱥᱚᱱ ᱫᱚᱭ ᱯᱟᱲᱦᱟᱜ ᱠᱟᱱ ᱜᱮᱭᱟᱭ ᱚᱠᱟ ᱠᱚᱥᱮᱱ ᱚᱠᱟ ᱠᱚᱥᱮᱱ ᱥᱮᱱᱚᱜ ᱠᱟᱱ ᱛᱟᱦᱮᱸᱜ ᱜᱮᱭᱟ ᱚ ᱟᱪᱪᱷᱟ ᱧᱟᱢ ᱠᱟᱫᱟᱭ ᱢᱟᱱᱮ ᱢᱤᱫᱴᱟᱱ ᱚᱱᱮ ᱡᱤᱭᱳ ᱜᱨᱟᱯᱷᱤᱨᱮ ᱠᱚᱢᱮ ᱧᱟᱢ ᱠᱟᱫᱟᱭ ᱦᱤᱥᱴᱳᱨᱤᱨᱮ ᱠᱟᱹᱴᱤᱡ ᱠᱚᱢᱮ ᱧᱟᱢ ᱠᱟᱫᱟ ᱚᱱᱟ ᱠᱤᱱ ᱵᱟᱨᱭᱟᱨᱮ ᱠᱟᱹᱪ ᱠᱚᱢ ᱮ ᱧᱟᱢ ᱠᱟᱫᱟ ᱟᱨ ᱵᱟᱠᱤ ᱫᱚ ᱴᱷᱤᱠ ᱜᱮᱛᱟᱭᱟ ᱵᱟᱠᱤ ᱮᱞᱠᱷᱟ ᱠᱚᱫᱚ ᱴᱷᱤᱠ ᱜᱮᱛᱟᱭᱟ ᱚᱱᱟ ᱠᱚᱫᱚ ᱵᱟᱝᱞᱟ ᱤᱝᱞᱤᱥ ᱠᱚᱫᱚ ᱴᱷᱤᱠ ᱜᱮᱛᱟᱭᱟ ᱦᱮᱸ ᱦᱮᱸ ᱦᱮᱸ ᱦᱮᱸ ᱱᱤᱥᱪᱳᱭ ᱦᱮᱸ ᱴᱷᱤᱠ ᱜᱮᱭᱟ ᱢᱟ ᱴᱷᱤᱠ ᱜᱮᱭᱟ ᱦᱮᱸ ᱢᱟ ᱫᱚᱦᱚᱭ ᱢᱮ ᱢᱟ